ᱦᱮᱞᱳ

ᱦᱮᱸ ᱵᱟᱠᱩᱲᱟ ᱡᱮᱞᱟ ᱨᱤᱱᱤᱡ ᱰᱟᱠᱛᱟᱨ ᱠᱟᱹᱱᱟᱹᱧ ᱢᱤᱫᱴᱟᱝ ᱟᱵᱚ ᱱᱚᱶᱟ ᱯᱚᱥᱪᱤᱢᱵᱟᱝᱞᱟ ᱨᱮ ᱨᱟᱱ ᱢᱩᱨᱜᱟᱹᱱ ᱨᱮᱱᱟᱜ ᱫᱚ ᱵᱟᱠᱩ ᱟᱵᱚ ᱱᱚᱶᱟ ᱵᱟᱠᱩᱲᱟ ᱡᱮᱞᱟ ᱨᱮ ᱟᱨᱠᱤ ᱨᱟᱱ ᱢᱩᱨᱜᱟᱹᱱ ᱨᱮᱭᱟᱜ ᱫᱚ ᱡᱚᱛᱚ ᱨᱚᱠᱚᱢ ᱜᱮ ᱥᱩᱡᱳᱠ ᱥᱩᱵᱤᱫᱟ ᱢᱮᱱᱟᱜᱼᱟ ᱱᱟᱯᱟᱭ ᱱᱟᱯᱟᱭ ᱨᱟᱱ ᱠᱚᱦᱚᱸ ᱧᱟᱢᱚᱜᱼᱟ ᱰᱮᱞᱤᱵᱷᱟᱨᱤ ᱠᱚ ᱞᱟᱹᱜᱤᱫ ᱦᱚᱸ ᱵᱷᱟᱹᱜᱤ ᱥᱩᱡᱳᱠ ᱥᱩᱵᱤᱫᱟ ᱢᱮᱱᱟᱜᱼᱟ ᱩᱱᱠᱩ ᱞᱟᱹᱜᱤᱫ ᱜᱟᱹᱲᱤ ᱵᱮᱵᱚᱥᱛᱟ ᱢᱮᱱᱟᱜᱼᱟ ᱪᱮᱫ ᱞᱮᱠᱟᱱ ᱡᱟᱦᱟᱱᱟᱜ ᱥᱩᱵ ᱚᱥᱩᱵᱤᱫᱟ ᱵᱚᱞᱛᱮ

ᱚᱱᱟ ᱠᱚᱨᱮᱜᱮᱭᱟᱜ ᱨᱟᱱ ᱦᱚᱸ ᱧᱟᱢᱚᱜ ᱜᱮᱭᱟ ᱟᱨ ᱥᱮᱨᱚᱠᱚᱢ ᱵᱚᱲᱚ ᱥᱚᱲᱚ ᱩᱯᱟᱨᱮᱥᱮᱱ ᱠᱷᱟᱱ ᱫᱚ ᱥᱟᱥᱛᱷᱚᱥᱟᱛᱷᱤ ᱠᱟᱨᱰ ᱨᱮᱱᱟᱜ ᱦᱚᱸ ᱵᱮᱵᱚᱥᱛᱟ ᱢᱮᱱᱟᱜᱼᱟ ᱜᱟᱯᱟ ᱢᱮᱭᱟᱝ ᱫᱚ ᱜᱟᱯᱟ ᱢᱮᱭᱟᱝ ᱫᱚ ᱦᱳᱭᱛᱳ ᱵᱟᱞᱤᱧ ᱛᱟᱦᱮᱸᱱᱟ ᱟᱨᱠᱤ ᱵᱩᱫᱷᱚᱵᱟᱨ ᱵᱤᱨᱚᱥᱯᱚᱛᱤᱵᱟᱨ ᱥᱮᱡ ᱡᱳᱜᱟᱡᱳᱜ ᱵᱮᱱ ᱟᱨᱠᱤ ᱥᱮᱛᱟᱜ ᱥᱟᱲᱮ ᱟᱴᱟ ᱠᱷᱚᱱᱟ ᱟᱨᱠᱤ ᱟᱹᱭᱩᱵ ᱥᱟᱲᱮ ᱟᱴᱟ ᱦᱟᱹᱵᱤᱡ ᱠᱷᱩᱞᱟᱹᱣ ᱛᱟᱦᱮᱸᱱ ᱜᱮᱭᱟ ᱥᱮᱛᱟᱜ ᱥᱟᱲᱮ ᱟᱴᱟ ᱠᱷᱚᱱᱟᱜ ᱟᱹᱭᱩᱵ ᱥᱟᱲᱮ ᱟᱴᱟ ᱦᱟᱹᱵᱤᱡ ᱠᱷᱩᱞᱟᱹᱣ ᱛᱟᱦᱮᱸᱱ ᱜᱮᱭᱟ ᱟᱨᱠᱤ ᱦᱤᱡᱩ ᱦᱤᱡᱩᱜ ᱵᱤᱱ ᱛᱟᱦᱚᱞᱮ ᱢᱤᱫ ᱫᱤᱱ ᱟᱨᱠᱤ ᱴᱷᱤᱠ ᱜᱮᱭᱟ ᱦᱮᱸ ᱢᱟ ᱫᱚᱦᱚᱭ ᱵᱤᱱ